ᱦᱮᱸ ᱟᱢ ᱰᱟᱭᱵᱷᱟᱨ ᱜᱚᱢᱠᱮ ᱜᱮ ᱢᱮᱱᱮᱫ ᱠᱟᱱ ᱛᱟᱦᱮᱱᱟᱹᱧ ᱰᱟᱭᱵᱷᱟᱨ ᱜᱚᱢᱠᱮ ᱟᱞᱮ ᱱᱚᱜᱼᱚᱭ ᱦᱤᱡᱩᱜ ᱠᱟᱱ ᱥᱚᱡᱽᱱᱟ ᱯᱟᱛᱟᱨᱮ ᱵᱚᱞᱮ ᱪᱟᱞᱟᱣ ᱠᱚᱜᱼᱟ ᱞᱮ ᱧᱮᱧᱮᱞ ᱟᱞᱮ ᱟᱹᱛᱩ ᱨᱮᱱ ᱠᱚᱭᱮᱠᱴᱤ ᱠᱚᱲᱟ ᱟᱫᱚᱧ ᱢᱮᱱᱮᱫ ᱠᱟᱱ ᱛᱟᱦᱮᱱᱟ ᱟᱞᱮ ᱠᱷᱚᱱ ᱢᱟ ᱟᱭᱢᱟ ᱠᱤᱞᱳᱢᱤᱴᱟᱨ ᱡᱷᱟᱹᱞ ᱢᱟ ᱵᱟᱝ ᱠᱟᱱ ᱥᱩᱨ ᱢᱟ ᱥᱩᱨ ᱜᱮ ᱟᱫᱚ ᱛᱤᱱᱟᱹᱜ ᱜᱟᱱ ᱵᱟᱝ ᱵᱷᱟᱲᱟᱢ ᱫᱚᱦᱚ ᱠᱮ ᱥᱮ ᱵᱷᱟᱲᱟᱢ ᱦᱟᱛᱟᱣ ᱠᱮ ᱟᱫᱚ ᱚᱱᱟᱢ ᱞᱟᱹᱭ ᱞᱮᱠᱷᱟᱱ ᱵᱷᱟᱜᱮ ᱦᱩᱭ ᱠᱚᱜᱼᱟ ᱟᱨ ᱚᱱᱟᱞᱮ ᱵᱟᱲᱟᱭ ᱠᱮᱭᱟ ᱟᱨ ᱵᱟᱲᱟᱭ ᱠᱟᱛᱮᱫ ᱟᱞᱮ ᱟᱨᱦᱚᱸ ᱵᱟᱲᱟᱭ ᱨᱮᱭᱟᱜ ᱫᱚᱨᱠᱟᱨ ᱛᱟᱦᱮᱸ ᱠᱟᱱᱟ ᱟᱢᱟᱜ ᱜᱟᱹᱰᱤ ᱨᱮᱭᱟᱜ ᱠᱮᱯᱟᱥᱤᱴᱤ ᱛᱤᱱᱟᱹᱜᱼᱟ ᱯᱮᱥᱮᱧᱡᱟᱨ ᱛᱤᱱᱟᱹᱜ ᱜᱟᱱ ᱠᱚ ᱥᱟᱦᱚᱵᱜᱼᱟ ᱵᱟ ᱚᱱᱠᱟ ᱞᱮᱠᱟᱛᱮ ᱟᱞᱮ ᱩᱱᱟᱹᱜ ᱜᱟᱱ ᱦᱚᱲ ᱡᱩᱴᱟᱹᱣ ᱠᱟᱛᱮᱫ ᱵᱚᱞᱮ ᱪᱟᱞᱟᱣ ᱠᱚᱜ ᱟᱞᱮ ᱥᱚᱡᱽᱱᱟ ᱯᱟᱛᱟ ᱧᱮᱞ ᱟᱨᱮᱢ ᱱᱚᱣᱟ ᱠᱷᱚᱵᱚᱨ ᱟᱢ ᱵᱟᱲᱟᱭ ᱦᱚᱪᱚ ᱞᱮᱢ ᱟᱨ ᱵᱟᱲᱟᱭ ᱦᱚᱪᱚ ᱠᱟᱛᱮᱫ ᱵᱷᱟᱲᱟ ᱛᱤᱱᱟᱹᱜ ᱠᱟᱱ ᱵᱟᱝ ᱚᱱᱟ ᱞᱮᱠᱟᱛᱮ ᱵᱷᱟᱲᱟ ᱦᱚᱸᱢ ᱞᱟᱹᱭᱟ ᱟᱨ ᱤᱫᱤ ᱞᱮᱭᱟᱢ ᱟᱨᱠᱤ ᱩᱱᱦᱤᱞᱳᱜ ᱚᱱᱟᱜᱮ ᱟᱢ ᱢᱮᱛᱟᱢ ᱠᱟᱱᱟ ᱟᱨᱠᱤ ᱫᱤᱥᱟᱹ ᱫᱚᱦᱚ ᱟᱢ ᱠᱟᱱᱟ ᱟᱨᱠᱤ ᱞᱟᱹᱭ ᱫᱚᱦᱚ ᱟᱢ ᱠᱟᱹᱱᱟᱹᱧ ᱴᱷᱤᱠ ᱜᱮᱭᱟ ᱟᱪᱪᱷᱟ ᱢᱟ